ᱤᱧ ᱤᱧᱟᱹᱜ ᱚᱞ ᱞᱟᱹᱜᱤᱫ ᱩᱭᱦᱟᱹᱨ ᱞᱟᱹᱜᱤᱫ ᱫᱚ ᱯᱚᱛᱚᱵ ᱠᱚ ᱯᱟᱲᱦᱟᱣ ᱠᱟᱛᱮ ᱥᱮ ᱫᱤᱥᱚᱢ ᱫᱟᱬᱟ ᱠᱟᱛᱮ ᱥᱮ ᱱᱚᱣᱟ ᱫᱤᱥᱚᱢ ᱨᱮ ᱜᱷᱚᱴᱟᱜ ᱠᱟᱱ ᱜᱷᱚᱴᱟᱜ ᱠᱟᱱ ᱜᱷᱚᱴᱚᱱ ᱠᱚ ᱧᱮᱞ ᱠᱟᱛᱮ ᱩᱭᱦᱟᱹᱨ ᱠᱩᱧ ᱟᱜᱩᱭ ᱜᱮᱭᱟ ᱦᱮᱸ ᱤᱧᱟᱹᱜ ᱠᱟᱭᱫᱩᱥ ᱫᱚ ᱦᱩᱭᱩᱜ ᱠᱟᱱᱟ ᱫᱤᱱᱟᱹᱢ ᱫᱤᱱ ᱜᱷᱚᱴᱟᱜ ᱠᱟᱱ ᱜᱷᱚᱴᱚᱱ ᱠᱚ ᱡᱟᱦᱟᱸ ᱧᱮᱞ ᱛᱮ ᱤᱧᱟᱹᱜ ᱫᱷᱟᱨᱚᱱᱟ ᱵᱱᱟᱣ ᱞᱟᱹᱜᱤᱫ ᱵᱮᱣᱦᱟᱨᱚᱜᱼᱟ ᱥᱟᱶᱛᱟ ᱨᱮᱭᱟᱜ ᱠᱟᱛᱷᱟ ᱠᱚ ᱞᱟᱠᱪᱟᱨ ᱨᱮᱭᱟᱜ ᱠᱟᱛᱷᱟ ᱠᱚ ᱚᱞ ᱞᱟᱹᱜᱤᱫ ᱡᱷᱚᱛᱚ ᱠᱷᱚᱱ ᱡᱟᱹᱥᱛᱤ ᱩᱫᱽᱜᱟᱹᱣᱤᱧ ᱜᱮᱭᱟ